ᱦᱮᱞᱳ ᱚ ᱯᱚᱨᱚᱵᱽᱼᱯᱩᱱᱟᱹᱭ ᱨᱮ ᱚ ᱯᱚᱨᱚᱵᱽᱼᱯᱩᱱᱟᱹᱭ ᱨᱮᱫᱚ ᱥᱟᱠᱨᱟᱛ ᱨᱮᱫᱚ ᱡᱮᱢᱚᱱ ᱞᱮᱴᱚᱭᱟᱵᱚᱱ ᱞᱮᱴᱚᱭᱟᱵᱚᱱ ᱯᱤᱴᱷᱟᱹᱭᱟᱵᱚᱱ ᱢᱟᱱᱮ ᱡᱤᱞ ᱯᱤᱴᱷᱟᱹ ᱡᱤᱞ ᱯᱤᱴᱷᱟᱹ ᱥᱤᱢ ᱡᱤᱞ ᱥᱩᱠᱨᱤ ᱡᱤᱞ ᱟᱨ ᱫᱚᱥᱟᱨ ᱦᱤᱞᱳᱜ ᱫᱚᱵᱚᱱ ᱜᱩᱲ ᱯᱤᱴᱷᱟᱹᱭᱟ ᱜᱩᱲ ᱯᱤᱴᱷᱟᱹ ᱪᱤᱱᱤ ᱯᱤᱴᱷᱟᱹ ᱥᱟᱠᱨᱟᱛ ᱨᱮᱫᱚ ᱟᱨ ᱨᱟᱡᱟᱥᱟᱞᱟ ᱡᱟᱦᱟᱸ ᱠᱚ ᱞᱟᱹᱭᱟ ᱨᱚᱡᱚ ᱯᱚᱨᱚᱵᱽ ᱚᱱᱟ ᱨᱮᱫᱚ ᱡᱤᱞ ᱯᱤᱴᱷᱟᱹᱭᱟᱵᱚᱱ ᱡᱤᱞ ᱯᱤᱴᱷᱟᱹ ᱡᱤᱞ ᱯᱤᱴᱷᱟᱹ ᱦᱳᱭ ᱩᱱᱫᱚ ᱜᱩᱲ ᱯᱤᱴᱷᱟᱹ ᱫᱚ ᱵᱟᱝᱟ ᱡᱤᱞ ᱯᱤᱴᱷᱟᱹ ᱥᱩᱢᱩᱝ ᱟᱨ ᱥᱚᱦᱚᱨᱟᱭ ᱨᱮᱫᱚ ᱥᱚᱦᱨᱟᱭ ᱜᱮ ᱥᱚᱦᱚᱨᱟᱭ ᱚᱱᱟᱫᱚ ᱞᱮᱴᱚ ᱢᱟ ᱱᱟᱜ ᱞᱮᱴᱚ ᱜᱮ ᱡᱟᱣ ᱜᱮ ᱞᱟᱹᱭᱟᱵᱚᱱ ᱥᱟᱹᱨᱤ ᱥᱚᱦᱚᱨᱟᱭ ᱢᱟᱞᱦᱟᱱ ᱞᱮᱴᱚ ᱟᱨ ᱟᱨ ᱤᱱᱟᱹᱜᱮ ᱯᱟᱨᱟᱵᱽ ᱠᱚᱨᱮᱫ ᱢᱟ ᱡᱚᱢ ᱧᱩ ᱯᱟᱨᱟᱵᱽ ᱢᱟ ᱤᱱᱟᱹ ᱠᱚᱜᱮ ᱛᱚ ᱵᱟᱦᱟ ᱠᱚᱨᱮᱱ ᱢᱟ ᱚᱱᱠᱟ ᱢᱟ ᱚᱲᱟᱜ ᱨᱮᱫᱚ ᱦᱳᱭᱛᱳ ᱵᱟᱭ ᱠᱷᱟᱥ ᱢᱟᱱᱮ ᱤᱭᱟᱹ ᱛᱮᱫᱚ ᱵᱟᱭ ᱵᱮᱱᱟᱣᱚᱜᱼᱟ ᱦᱚᱸ ᱟᱫᱚ ᱯᱮᱲᱟ ᱠᱚᱠᱚ ᱦᱮᱡ ᱠᱚᱜ ᱠᱷᱟᱱ ᱢᱟᱵᱚᱱ ᱤᱥᱤᱱ ᱚᱨᱚᱭ ᱜᱮᱭᱟ ᱡᱟᱣᱞᱮᱠᱟ ᱮᱭᱥᱮ ᱤᱭᱟᱹ ᱨᱮᱦᱚᱸ ᱵᱟᱦᱟ ᱨᱮᱫᱚ ᱠᱚᱲᱟ ᱦᱚᱯᱚᱱ ᱜᱮ ᱦᱳᱭᱛᱳ ᱵᱟᱵᱟ ᱛᱮᱠᱚ ᱜᱮ ᱩᱱᱠᱩ ᱡᱟᱦᱮᱨ ᱨᱮ ᱟᱠᱚ ᱠᱚ ᱥᱚᱲᱮᱭᱟ ᱟᱨ ᱚᱱᱟ ᱫᱚ ᱟᱠᱚ ᱜᱮᱠᱚ ᱡᱚᱢᱼᱧᱩᱭᱟ ᱟᱵᱚ ᱫᱚ ᱱᱟᱜ ᱚᱱᱟ ᱫᱚ ᱵᱟᱝ ᱢᱟᱱᱮ ᱠᱩᱲᱤ ᱠᱚᱫᱚ ᱵᱟᱠᱚ ᱪᱟᱞᱟᱜᱼᱟ ᱛᱚ ᱡᱟᱦᱮᱨ ᱫᱚ ᱟᱨ ᱚᱱᱠᱟ ᱡᱚᱢᱼᱧᱩ ᱯᱟᱨᱟᱵᱽ ᱫᱚ ᱤᱱᱟᱹ ᱠᱚᱜᱮ ᱟᱫᱚ ᱵᱟᱹᱧ ᱩᱭᱦᱟᱹᱨᱮᱫᱼᱟ ᱤᱱᱟᱹ ᱠᱚᱜᱮ ᱱᱚᱣᱟ ᱥᱟᱠᱨᱟᱛ ᱨᱮ ᱟᱨ ᱥᱚᱦᱚᱨᱟᱭ ᱨᱮ ᱟᱨ ᱚ ᱜᱚᱢᱦᱟ ᱯᱟᱨᱟᱵᱽ ᱡᱤᱞ ᱯᱤᱴᱷᱟᱹᱭᱟᱵᱚᱱ ᱜᱚᱢᱦᱟ ᱯᱟᱨᱟᱵᱽ ᱨᱮ ᱴᱷᱤᱠ